ᱦᱳᱭ ᱤᱧᱟᱹᱜ ᱴᱚᱴᱷᱟ ᱨᱮᱭᱟᱜ ᱦᱟᱥᱯᱟᱛᱟᱞ ᱨᱮ ᱡᱮᱞᱮᱧ ᱡᱮᱞᱮᱧ ᱚᱠᱛᱚ ᱫᱷᱟᱹᱵᱤᱡ ᱟᱹᱰᱤ ᱦᱚᱲᱟᱜ ᱵᱷᱤᱲ ᱜᱮᱧᱡᱟᱢᱤᱱ ᱱᱚᱣᱟ ᱠᱚ ᱦᱩᱭ ᱨᱮᱱᱟᱜ ᱚᱡᱮ ᱫᱚ ᱦᱩᱭᱩᱜ ᱠᱟᱱᱟ ᱱᱚᱣᱟ ᱤᱧᱟ ᱜ ᱴᱚᱴᱷᱟ ᱨᱮᱫᱚ ᱢᱤᱫᱴᱟᱝ ᱜᱮ ᱦᱟᱥᱯᱟᱛᱟᱞ ᱢᱮᱱᱟᱜᱼᱟ ᱱᱚᱣᱟ ᱠᱷᱟᱹᱛᱤᱨ ᱟᱭᱢᱟ ᱟᱭᱢᱟ ᱵᱷᱮᱜᱟᱨ ᱵᱷᱮᱜᱟᱨ ᱴᱚᱴᱷᱟ ᱠᱷᱚᱱᱟᱜ ᱡᱚᱠᱷᱚᱱ ᱦᱚᱲ ᱠᱚ ᱦᱤᱡᱩᱜᱼᱟ ᱩᱱᱠᱩ ᱫᱚ ᱱᱚᱣᱟ ᱢᱤᱫᱴᱟᱝ ᱦᱟᱥᱯᱟᱛᱟᱞ ᱜᱮᱠᱚ ᱩᱨᱩᱢᱟ ᱚᱱᱟ ᱠᱷᱟᱹᱛᱤᱨ ᱱᱚᱰᱮ ᱜᱮ ᱡᱷᱚᱛᱚ ᱦᱚᱲᱜᱮ ᱟᱠᱚᱣᱟᱜ ᱨᱳᱜᱽ ᱟᱡᱟᱨ ᱩᱫᱩᱜ ᱠᱚ ᱦᱤᱡᱩᱜ ᱟᱠᱚ ᱱᱚᱣᱟ ᱟᱞᱮ ᱴᱚᱴᱷᱟ ᱨᱮᱭᱟᱜ ᱥᱩᱨ ᱨᱮᱜᱮ ᱢᱤᱫᱴᱟᱝ ᱱᱟᱣᱟ ᱢᱮᱰᱤᱠᱮᱞ ᱠᱚᱞᱮᱡᱽ ᱦᱳᱭ ᱞᱮᱱ ᱨᱮᱦᱚᱸ ᱚᱱᱟ ᱫᱚ ᱱᱟᱣᱟ ᱱᱟᱣᱟ ᱠᱚ ᱮᱛᱚᱦᱚᱵ ᱠᱷᱟᱹᱛᱤᱨ ᱡᱚᱛᱚ ᱦᱚᱲ ᱫᱚ ᱵᱟᱠᱚ ᱩᱨᱩᱢᱟ ᱚᱱᱟ ᱴᱚᱴᱷᱟ ᱫᱚ ᱚᱱᱟ ᱢᱮᱰᱤᱠᱮᱞ ᱠᱚᱞᱮᱡᱽ ᱦᱚᱸ ᱵᱟᱹᱭ ᱵᱟᱹᱭ ᱛᱮ ᱡᱷᱚᱛᱚ ᱦᱚᱲ ᱠᱚ ᱩᱨᱩᱢ ᱞᱮᱠᱷᱟᱱ ᱱᱚᱣᱟ ᱦᱟᱥᱯᱟᱛᱟᱞ ᱨᱮᱱᱟᱜ ᱵᱷᱤᱲ ᱦᱚᱸ ᱵᱟᱹᱭ ᱵᱟᱹᱭ ᱛᱮ ᱠᱚᱢ ᱤᱫᱤᱜᱼᱟ ᱱᱤᱭᱟᱹ ᱦᱟᱥᱯᱟᱛᱟᱞ ᱨᱮ ᱞᱟᱦᱟ ᱫᱚ ᱞᱮᱠᱷᱟ ᱜᱚᱴᱟᱝ ᱜᱮ ᱰᱟᱠᱛᱟᱨ ᱠᱚᱠᱚ ᱛᱟᱦᱮᱸ ᱠᱟᱱᱟ ᱚᱱᱟ ᱥᱟᱶᱛᱮ ᱱᱤᱛᱚᱜ ᱚᱱᱟ ᱢᱮᱰᱤᱠᱮᱞ ᱠᱚᱞᱮᱡᱽ ᱨᱮᱦᱚᱸ ᱟᱨᱚ ᱦᱚᱲᱠᱚ ᱥᱮ ᱰᱟᱠᱛᱟᱨ ᱠᱚᱠᱚ ᱥᱟᱝᱜᱮ ᱞᱮᱱᱠᱷᱟᱱ ᱩᱱ ᱫᱚ ᱡᱷᱚᱛᱚ ᱢᱮᱰᱤᱠᱮᱞ ᱠᱚᱞᱮᱡᱽ ᱟᱨ ᱦᱟᱥᱯᱟᱛᱟᱞ ᱵᱟᱱᱟᱨ ᱴᱷᱮᱱᱜᱮ ᱦᱚᱲᱠᱚ ᱦᱟᱹᱴᱤᱧ ᱠᱟᱛᱮ ᱚᱱᱠᱟ ᱩᱱᱟᱹᱜ ᱵᱷᱤᱲ ᱦᱚᱸ ᱵᱟᱝ ᱛᱟᱦᱮᱱᱟ